ᱦᱮᱸ ᱯᱤ ᱮ ᱭᱤᱪ ᱤ ᱫᱚᱯᱛᱚᱨ ᱠᱟᱱ ᱜᱮᱭᱟ ᱛᱚ ᱚᱸᱻ ᱤᱧ ᱦᱟᱸᱜ ᱞᱩᱠᱲᱤᱯᱤᱲ ᱠᱷᱚᱡ ᱤᱧ ᱨᱚᱲ ᱮᱫᱟ

ᱟᱫᱚ ᱢᱟᱦᱟᱥᱚᱭ ᱱᱚᱝᱠᱟ ᱠᱟᱱᱟ ᱠᱟᱛᱷᱟ ᱫᱚ ᱱᱚᱜᱼᱚᱸᱭ ᱟᱯᱮ ᱠᱚᱭᱮᱠ ᱫᱤᱱ ᱫᱷᱚᱨᱮ ᱵᱟᱨᱯᱮ ᱫᱤᱱ ᱦᱩᱭᱮᱱᱟ ᱦᱮᱸ ᱚᱠᱟᱴᱟᱜ ᱫᱟᱜ ᱥᱟᱨᱵᱷᱟᱨ ᱢᱮᱱᱟᱜᱼᱟ ᱱᱚᱣᱟ ᱫᱟᱜ ᱠᱤᱱᱛᱩ ᱴᱷᱤᱠ ᱢᱚᱛᱚ ᱟᱞᱮ ᱴᱷᱮᱡ ᱵᱟᱝ ᱦᱮᱡ ᱥᱮᱴᱮᱨᱚᱜ ᱠᱟᱱᱟ ᱦᱮᱸ ᱥᱚᱢᱳᱭ ᱢᱚᱛᱚ ᱵᱟᱞᱮ ᱧᱟᱢ ᱮᱫᱟ ᱥᱚᱢᱳᱭ ᱢᱚᱛᱚ ᱵᱟᱯᱮ ᱟᱲᱟᱜ ᱮᱫᱟ ᱚᱱᱟ ᱞᱮᱠᱟ ᱛᱮ ᱟᱞᱮ ᱟᱹᱰᱤ ᱥᱚᱢᱳᱥᱟ ᱨᱮᱞᱮ ᱯᱟᱲᱟᱣ ᱟᱠᱟᱱᱟ ᱟᱨ ᱚᱠᱟᱴᱟᱜ ᱫᱟᱜ ᱡᱟ ᱩᱰᱤᱡ ᱦᱤᱡᱩᱜ ᱠᱟᱱᱟ ᱚᱱᱟ ᱦᱚᱸ ᱵᱚᱠᱚᱞ ᱵᱚᱰᱮ ᱩᱰᱩᱠᱚᱜ ᱠᱟᱱᱟ ᱟᱨᱠᱤ ᱥᱚ ᱠᱟᱱᱟ ᱵᱚᱠᱚᱞ ᱵᱚᱰᱮ ᱟᱫᱚ ᱮᱠᱴᱩ ᱱᱚᱣᱟ ᱯᱮ ᱛᱚᱫᱟᱨᱳᱫ ᱞᱮᱠᱷᱟᱡ ᱱᱟᱯᱟᱭ ᱠᱚᱜᱼᱟ ᱟᱞᱮ ᱫᱚ ᱯᱟᱹᱰᱩᱣᱟ ᱜᱤ ᱯᱤ ᱯᱟᱹᱰᱩᱣᱟᱹ ᱦᱮᱸ ᱦᱮᱸ ᱯᱟᱹᱰᱩᱣᱟᱹ ᱜᱤ ᱯᱤ ᱞᱩᱠᱲᱤᱯᱤᱲ ᱟᱛᱩ ᱚᱱᱟ ᱵᱟᱨ ᱫᱤᱱ ᱫᱷᱚᱨᱮ ᱱᱚᱝᱠᱟ ᱥᱚᱢᱳᱥᱟ ᱦᱩᱭ ᱟᱠᱟᱱᱟ ᱦᱮᱸ ᱟᱫᱚ ᱟᱹᱰᱤ ᱞᱚᱜᱚᱱ ᱜᱮ ᱡᱩᱫᱚ ᱱᱚᱣᱟ ᱫᱮᱠᱵᱷᱟᱞ ᱨᱮᱱᱟᱜ ᱯᱮ ᱪᱮᱥᱴᱟ ᱞᱮᱠᱷᱟᱡ ᱱᱟᱯᱟᱭᱚᱜᱼᱟ

ᱠᱟᱛᱷᱟ ᱫᱚ ᱦᱩᱭᱩᱜ ᱠᱟᱱᱟ ᱦᱳᱭᱛᱚ ᱚᱠᱟ ᱠᱚᱨᱮ ᱞᱤᱠ ᱟᱠᱟᱱᱟ ᱯᱟᱥᱮ ᱥᱮ ᱵᱚᱫᱢᱟᱹᱭᱤᱥᱤ ᱠᱟᱛᱮ ᱚᱠᱚᱭ ᱡᱟᱦᱟᱱ ᱠᱚ ᱡᱟᱢ ᱮᱢᱟᱱ ᱟᱠᱟᱫᱟ ᱦᱮᱸ

ᱟᱫᱚ ᱱᱤᱛᱚᱜ ᱥᱤᱛᱩᱝ ᱫᱤᱱ ᱛᱚ ᱵᱩᱡᱷᱟᱹᱣ ᱮᱫᱜᱮᱭᱟ ᱫᱟᱜ ᱨᱮᱱᱟᱜ ᱟᱹᱰᱤ ᱚᱵᱷᱟᱵ ᱟᱨ ᱮᱴᱟᱜ ᱵᱤᱠᱚᱞᱯᱚ ᱡᱟᱦᱟᱱ ᱵᱮᱵᱚᱥᱛᱷᱟ ᱟᱞᱮᱴᱷᱮ ᱫᱚ ᱵᱟᱹᱱᱩᱜᱼᱟ ᱚᱱᱟ ᱞᱮᱠᱟ ᱛᱮ ᱤᱢᱮᱰᱤᱭᱮᱰ ᱡᱩᱫᱤ ᱛᱮᱦᱮᱧ ᱵᱷᱤᱛᱤᱨ ᱨᱮᱜᱤ ᱚᱱᱟ ᱧᱮᱞ ᱠᱟᱛᱮ ᱯᱮ ᱢᱚᱡᱽ ᱫᱟᱲᱮᱭᱟᱜ ᱠᱷᱟᱡ ᱱᱟᱯᱟᱭᱚᱜᱼᱟ ᱦᱮᱸ ᱞᱚᱜᱚᱱ ᱛᱮᱜᱮ ᱠᱟᱹᱢᱤ ᱥᱟᱹᱨᱭᱟᱹᱣ ᱢᱟ ᱡᱟᱛᱮ ᱦᱮᱸ ᱟᱯᱮᱭᱟᱜ ᱛᱟᱹᱜᱤ ᱛᱟᱲᱟᱜ ᱨᱮᱞᱮ ᱛᱟᱦᱮᱭᱮᱱᱟ

ᱟᱨᱵᱟᱠᱷᱟᱡ ᱱᱟᱯᱟᱭ ᱫᱚ ᱢᱚᱡᱽ ᱵᱟᱝ ᱦᱩᱭᱩᱜᱼᱟ ᱱᱟᱦᱟᱜ ᱦᱮᱸ ᱦᱮᱸ ᱦᱮᱸ ᱦᱮᱸ ᱦᱮᱸ ᱢᱟ ᱡᱚᱦᱟᱨ ᱜᱮ ᱴᱷᱤᱠ ᱴᱷᱤᱠ